ᱛᱨᱤᱥᱮ ᱡᱩᱱ ᱦᱩᱞ ᱢᱟᱦᱟ ᱯᱟᱸᱪᱚᱭ ᱥᱮᱯᱴᱮᱢ ᱵᱚᱨ ᱥᱤᱠᱠᱷᱚᱠ ᱫᱤᱵᱚᱥ ᱟᱨ ᱵᱟᱭᱤᱥᱮ ᱰᱤᱥᱮᱢᱵᱚᱨ ᱯᱟᱹᱨᱥᱤ ᱢᱟᱦᱟ ᱯᱚᱱᱮᱨᱚᱭ ᱟᱜᱚᱥᱴ ᱥᱟᱫᱷᱤᱱᱚᱛᱟ ᱫᱤᱵᱚᱥ ᱟᱨ ᱪᱷᱟᱵᱽᱵᱤᱥᱮ ᱡᱟᱱᱩᱣᱟᱨᱤ